ᱜᱟᱶᱛᱟᱨᱮ ᱜᱮᱹᱢ ᱮᱸᱰ ᱠᱷᱮᱞᱳᱰ ᱨᱮᱭᱟᱜ ᱦᱚᱲ ᱠᱚᱣᱟᱜ ᱢᱚᱛᱟᱢᱚᱛ ᱫᱚ ᱦᱩᱭᱩᱜ ᱠᱟᱱᱟ ᱡᱟᱦᱟᱸ ᱠᱚ ᱡᱟᱭᱜᱟᱨᱮ ᱠᱷᱮᱞᱳᱰ ᱠᱚ ᱪᱟᱞᱟᱜ ᱜᱮᱭᱟ ᱚᱱᱟ ᱠᱚ ᱡᱟᱭᱜᱟ ᱠᱷᱚᱱ ᱡᱟᱦᱟᱸ ᱥᱤᱨᱯᱟᱹ ᱠᱚ ᱟᱹᱜᱩᱭᱟ ᱮᱵᱚᱝ ᱠᱤ ᱥᱤᱨᱯᱟᱹ ᱵᱚᱫᱚᱞ ᱛᱮ ᱱᱮᱛᱟᱨ ᱫᱚ ᱴᱟᱠᱟ ᱯᱚᱭᱥᱟ ᱦᱚᱸᱠᱚ ᱮᱢᱟ ᱠᱚ ᱠᱟᱱᱟ ᱟᱨ ᱚᱱᱟ ᱴᱟᱠᱟ ᱯᱚᱭᱥᱟ ᱚᱱᱮᱠ ᱥᱚᱢᱚᱭ ᱢᱟᱱᱮ ᱟᱠᱚ ᱠᱚ ᱡᱟᱦᱟᱸ ᱥᱟᱵ ᱯᱷᱟᱸᱰ ᱛᱟᱦᱮᱱ ᱛᱟᱠᱚᱣᱟ ᱚᱱᱟ ᱯᱷᱟᱸᱰ ᱨᱮᱠᱚ ᱡᱚᱢᱟᱭᱟ ᱠᱤᱝᱵᱟ ᱡᱟᱦᱟᱱᱟᱜ ᱡᱚᱨᱩᱨᱤ ᱡᱤᱱᱤᱥ ᱠᱚ ᱛᱟᱦᱮᱱᱟ ᱚᱱᱟ ᱠᱚᱠᱚ ᱠᱤᱨᱤᱧᱟ ᱟᱨ ᱥᱮ ᱥᱟᱯᱟᱵ ᱠᱚ ᱡᱟᱦᱟᱸ ᱠᱚ ᱛᱟᱦᱮᱱ ᱛᱟᱠᱚᱣᱟ ᱚᱱᱟ ᱠᱚ ᱰᱨᱮᱹᱥ ᱠᱚ ᱡᱩᱛᱟᱹ ᱠᱚ ᱟᱨᱚ ᱚᱱᱱᱟᱱᱱᱚ ᱡᱤᱱᱤᱥ ᱠᱚ ᱡᱟᱦᱟᱸ ᱛᱟᱦᱮᱱ ᱛᱟᱠᱚᱣᱟ ᱚᱱᱟ ᱠᱚᱠᱚ ᱠᱤᱨᱤᱧ ᱫᱟᱲᱮᱭᱟᱜᱼᱟ ᱮᱵᱚᱝᱠᱤ ᱡᱟᱦᱟᱸ ᱟᱠᱚ ᱚᱱᱟ ᱥᱟ ᱯᱷᱟᱸᱰ ᱨᱮᱠᱚ ᱫᱚᱦᱚᱭᱫᱟ ᱚᱱᱟ ᱯᱷᱟᱸᱰ ᱛᱮ ᱡᱟᱦᱟᱸᱭ ᱟᱢ ᱡᱟᱦᱟᱸᱭ ᱜᱚᱨᱤᱵᱽ ᱦᱚᱲ ᱠᱟᱱᱟᱭ ᱢᱟᱱᱮ ᱨᱮᱸᱜᱮᱡ ᱦᱚᱲ ᱠᱟᱱᱟᱭ ᱩᱱᱤ ᱨᱮᱸᱜᱮᱡ ᱦᱚᱲᱟᱜ ᱚᱱᱟ ᱡᱟᱦᱟᱸ ᱛᱟᱭ ᱠᱷᱚᱨᱪᱟ ᱯᱟᱹᱛᱤ ᱵᱟᱭ ᱮᱢ ᱫᱟᱲᱮᱣᱟᱜ ᱠᱟᱱᱟ ᱠᱤᱪᱷᱩ ᱦᱚᱭᱛᱚ ᱚᱸᱰᱮ ᱠᱷᱚᱱᱮ ᱮᱢ ᱠᱟᱛᱮᱫ ᱠᱚ ᱥᱟᱦᱟᱡᱽᱡᱳ ᱫᱟᱲᱮᱭᱭᱟ ᱟᱨ ᱟᱹᱰᱤᱜᱮ ᱱᱟᱯᱟᱭ ᱵᱮᱵᱚᱥᱛᱟ ᱱᱚᱣᱟ ᱫᱚ ᱡᱚᱫᱤ ᱠᱷᱟᱱ ᱠᱚ ᱛᱟᱦᱮᱱ ᱛᱟᱠᱚ ᱠᱷᱟᱱ ᱟᱹᱰᱤ ᱱᱟᱯᱟᱭ ᱵᱮᱵᱚᱥᱛᱟ ᱟᱨ ᱥᱟᱱᱟᱢ ᱠᱚ ᱩᱱᱫᱤᱱ ᱱᱚᱣᱟ ᱠᱚᱭ ᱧᱮᱞ ᱠᱟᱛᱮᱫ ᱟᱨ ᱠᱷᱮᱞᱳᱰ ᱫᱚ ᱮᱢᱱᱤᱛᱮ ᱵᱷᱟᱹᱜᱤ ᱡᱤᱱᱤᱥ ᱠᱟᱱᱟ ᱵᱷᱟᱹᱜᱤ ᱡᱤᱱᱤᱥ ᱵᱳᱞᱛᱮ ᱱᱤᱡᱮᱨᱟᱜ ᱥᱚᱨᱤᱨ ᱥᱟᱥᱛᱚ ᱛᱟᱦᱮᱱᱟ ᱟᱨ ᱚᱟᱱᱜᱮ ᱤᱧᱟᱹᱜ ᱞᱟᱹᱭ ᱨᱮᱭᱟᱜ ᱫᱚ ᱟᱨ ᱪᱮᱫ ᱦᱚᱸ ᱵᱟᱝ